ᱥᱟᱭ ᱯᱟᱭᱨᱟᱜ ᱞᱟᱹᱜᱤᱫ ᱫᱚ ᱢᱮᱫ ᱨᱮ ᱪᱚᱥᱢᱟ ᱦᱚᱨᱚᱜ ᱦᱩᱭᱩᱜᱼᱟ ᱟᱨ ᱦᱚᱨᱚᱜ ᱠᱟᱛᱮᱫ ᱯᱟᱭᱨᱟ ᱞᱮᱱᱠᱷᱟᱱ ᱟᱨ ᱯᱮᱨᱟᱥᱩᱴ ᱠᱚ ᱦᱚᱨᱚᱜ ᱠᱟᱛᱮ ᱯᱟᱭᱨᱟ ᱞᱮᱱᱠᱷᱟᱱ ᱯᱟᱭᱨᱟᱜ ᱞᱟᱹᱜᱤᱫ ᱰᱨᱮᱥ ᱧᱟᱢᱚᱜᱼᱟ ᱚᱱᱟ ᱦᱚᱸ ᱦᱚᱨᱚᱜ ᱠᱟᱛᱮ ᱯᱟᱭᱨᱟ ᱞᱮᱱᱠᱷᱟᱱ ᱟᱨᱟᱢ ᱛᱮ ᱯᱟᱭᱨᱟ ᱦᱩᱭᱩᱜᱼᱟ ᱟᱨ ᱥᱟᱦᱮᱫ ᱥᱟᱢᱲᱟᱣ ᱞᱟᱹᱜᱤᱫ ᱚᱱᱠᱟᱜᱮ ᱡᱟᱦᱟᱸ ᱞᱮᱠᱟ ᱥᱟᱢᱟᱝ ᱥᱮᱫ ᱠᱷᱚᱱ ᱦᱮᱞᱠᱟᱣ ᱦᱤᱡᱩᱜ ᱠᱟᱱᱟ ᱮᱱᱠᱷᱟᱱ ᱱᱟᱥᱮᱱᱟᱜ ᱰᱩᱵᱩᱜ ᱧᱚᱜᱼᱚ ᱦᱩᱭᱩᱜᱼᱟ ᱟᱨᱦᱚᱸ ᱩᱰᱩᱠ ᱧᱚᱜᱼᱚ ᱦᱩᱭᱩᱜᱼᱟ ᱥᱟᱦᱮᱫ ᱧᱚᱜ ᱠᱟᱛᱮ ᱟᱨᱦᱚᱸ ᱡᱟᱦᱟᱸ ᱞᱮᱠᱟ ᱦᱮᱞᱠᱟᱜᱼᱟ ᱚᱱᱠᱟᱜᱮ ᱟᱨᱦᱚᱸ ᱰᱩᱵᱩᱜ ᱧᱚᱜ ᱠᱟᱛᱮᱫ ᱟᱨᱦᱚᱸ ᱩᱰᱩᱠ ᱧᱚᱜᱼᱚ ᱚᱱᱠᱟ ᱚᱱᱠᱟ ᱛᱮ ᱥᱟᱦᱮᱫ ᱫᱚ ᱥᱟᱢᱵᱲᱟᱣ ᱦᱩᱭᱩᱜᱼᱟ ᱟᱨ ᱯᱟᱭᱨᱟ ᱞᱮᱱᱠᱷᱟᱱ ᱚᱱᱠᱟ ᱜᱮ ᱥᱚᱨᱤᱨ ᱦᱚᱲᱢᱚ ᱦᱚᱸ ᱯᱷᱤᱴᱱᱮᱥ ᱢᱟᱱᱮ ᱛᱟᱦᱮᱱᱟ ᱛᱟᱦᱮᱱᱟ ᱟᱨ ᱵᱞᱟᱰ ᱥᱟᱨᱠᱩᱞᱮᱥᱚᱱ ᱦᱚᱸ ᱟᱹᱰᱤ ᱵᱮᱥ ᱛᱟᱦᱮᱱᱟ ᱡᱟᱦᱟᱸ ᱨᱮ ᱪᱮᱫ ᱦᱚᱸ ᱥᱚᱨᱤᱨ ᱞᱟᱹᱜᱤᱫ ᱵᱮᱥ ᱢᱟᱱᱮ ᱦᱚᱲᱢᱚ ᱞᱟᱹᱜᱤᱫ ᱵᱮᱥ ᱠᱟᱱᱟ ᱚᱱᱟ ᱤᱭᱟᱹ ᱞᱮᱠᱷᱟᱱ ᱦᱚᱲᱢᱚ ᱦᱚᱸ ᱵᱮᱥ ᱛᱟᱦᱮᱱᱟ